ᱦᱩᱸ ᱡᱚᱦᱟᱨ ᱜᱮ ᱦᱚᱭ ᱦᱚᱭ ᱜᱚᱝᱠᱮ ᱤᱧᱫᱚ ᱢᱟᱞᱤᱠ ᱜᱤᱧ ᱢᱮᱱᱮᱫᱟ ᱦᱚᱭ ᱜᱚᱝᱠᱮ ᱡᱚᱜᱟᱡᱳᱜᱽ ᱛᱚ ᱮᱸ ᱟᱹᱰᱤ ᱱᱟᱯᱟᱭ ᱜᱮ ᱢᱮᱱᱟᱜᱼᱟ ᱟᱫᱚ ᱟᱢᱫᱚ ᱚᱠᱟ ᱯᱚᱱᱚᱛ ᱠᱷᱚᱱᱮᱢ ᱢᱮᱱᱮᱫᱟ ᱚᱻ ᱦᱩᱸ ᱜᱚᱢᱠᱮ ᱟᱞᱮ ᱯᱚᱱᱚᱛ ᱨᱮᱫᱚ ᱜᱟ ᱰᱤ ᱞᱟᱜᱟ ᱨᱮᱱᱟᱜ ᱟᱹᱨᱤ ᱫᱚ ᱮᱴᱟᱜ ᱯᱚᱱᱚᱛ ᱞᱮᱠᱟ ᱜᱮ ᱡᱮᱞᱮᱠᱟ ᱮᱸ ᱵᱮᱭᱵᱷᱟᱨ ᱧᱩᱛᱩᱢ ᱛᱮ ᱠᱟᱜᱚᱪ ᱠᱚᱞᱚᱢ ᱢᱮᱱᱫᱚ ᱞᱟᱭᱥᱮᱱᱥ ᱦᱮᱸᱵᱟᱝ ᱟᱨ ᱜᱟ ᱰᱤᱨᱮ ᱥᱤᱴ ᱵᱮᱹᱞᱴ ᱫᱚ ᱮᱠᱟᱞᱜᱮ ᱞᱟ ᱠᱛᱤ ᱠᱟᱱᱟ ᱟᱨ ᱵᱟᱭᱵᱷᱟᱨ ᱫᱚ ᱜᱟ ᱰᱤ ᱪᱟ ᱞᱩ ᱚᱠᱛᱚ ᱫᱚ ᱮᱸ ᱯᱟ ᱣᱨᱟ ᱞᱮᱠᱟᱱᱟᱜ ᱚᱝ ᱡᱟᱦᱟᱱᱟᱜ ᱵᱟᱭ ᱧᱩ ᱫᱟᱲᱮᱭᱟᱜ ᱟ ᱵᱷᱟᱜᱮ ᱜᱮ ᱢᱮᱱᱟᱜᱼᱟ ᱪᱮᱫᱟᱜ ᱥᱮ ᱟᱞᱮ ᱱᱚᱣᱟ ᱯᱚᱱᱚᱛ ᱨᱮᱫᱚ ᱦᱮᱸ ᱱᱮᱥᱱᱮᱞ ᱦᱟᱭᱳᱭᱮ ᱛᱮ ᱮᱴᱟᱜ ᱯᱚᱱᱚᱛ ᱥᱟᱞᱟᱜ ᱡᱚᱯᱲᱟᱣ ᱢᱮᱱᱟᱜ ᱟ ᱟᱪᱪᱷᱟ ᱜᱚᱝᱠᱮ ᱞᱟ ᱭᱮᱫᱟ ᱧ ᱮᱸ ᱟᱢᱫᱚ ᱠᱤ ᱱᱚᱣᱟ ᱯᱚᱱᱚᱛ ᱨᱮ ᱡᱟᱦᱟᱱᱟᱜᱼᱮᱢ ᱥᱟᱜᱟᱲ ᱟᱹᱜᱩᱭ ᱞᱟ ᱜᱤᱫ

ᱚᱻ ᱴᱷᱤᱠ ᱟᱪᱷᱮᱢ ᱟᱹᱜᱩ ᱫᱟᱲᱮᱭᱟᱜ ᱟ ᱛᱚᱵᱮ ᱚᱱᱮ ᱚᱱᱟᱠᱚ ᱟᱹᱨᱤ ᱠᱚ ᱫᱤᱥᱟ ᱫᱚᱦᱚᱭ ᱡᱮ ᱮᱸ ᱟᱨ ᱦᱤᱡᱩᱜᱢᱮ ᱴᱷᱤᱠ ᱟᱪᱷᱮ ᱱᱚᱸᱰᱮ ᱫᱚ ᱚᱱᱠᱟ ᱞᱮᱠᱟ ᱫᱚ ᱚᱥᱩᱵᱤᱛᱟ ᱜᱮ ᱵᱟᱹᱱᱩᱜ ᱟ